ᱢᱚᱬᱮ ᱫᱤᱱ ᱞᱟᱦᱟ ᱨᱩᱣᱟᱹ ᱧᱟᱢ ᱞᱤᱫᱤᱧᱟ ᱨᱩᱣᱟᱹ ᱵᱟᱝᱵᱮᱥ ᱠᱷᱟᱹᱛᱤᱨ ᱦᱚᱥᱯᱤᱴᱟᱞᱤᱧ ᱥᱮᱱ ᱱᱟ ᱦᱚᱥᱯᱤᱴᱟᱞ ᱨᱤᱧ ᱧᱮᱞᱫᱟ ᱴᱤᱠᱤᱴ ᱠᱟᱣᱩᱱᱴᱟᱨ ᱯᱟᱸᱡᱟ ᱵᱟᱲᱟ ᱠᱤᱫᱟᱹᱧ ᱚᱠᱟ ᱥᱮᱱ ᱧᱟᱢ ᱠᱤᱫᱟᱹᱧ ᱴᱤᱠᱤᱴᱤᱧ ᱜᱮᱫ ᱠᱮᱫᱟ ᱴᱤᱠᱤᱴ ᱜᱮᱫ ᱠᱟᱛᱮᱫ ᱡᱚᱠᱷᱚᱱ ᱰᱟᱠᱛᱟᱨ ᱴᱷᱮᱱ ᱧᱮᱞᱚᱜ ᱤᱧ ᱥᱮᱱᱚᱜ ᱠᱟᱱᱟ ᱛᱚᱠᱷᱚᱱᱤᱧ ᱧᱮᱞᱫᱟ ᱟᱹᱰᱤ ᱢᱟᱨᱟᱝ ᱞᱟᱭᱤᱱ ᱚᱱᱟ ᱞᱟᱭᱤᱱ ᱨᱮᱦᱚᱸ ᱟᱹᱰᱤᱜᱟᱱ ᱦᱚᱲ ᱛᱟᱯ ᱯᱚᱨᱮ ᱚᱱᱟ ᱡᱟᱭᱜᱟ ᱨᱮ ᱠᱳᱱᱳ ᱩᱢᱩᱞ ᱨᱮᱱᱟᱝ ᱡᱤᱱᱤᱥ ᱵᱟᱹᱱᱩᱜᱼᱟ ᱚᱱᱟ ᱦᱚᱲᱢᱚ ᱱᱚᱛᱮ ᱵᱷᱟᱹᱞᱤ ᱵᱟᱝ ᱵᱩᱡᱷᱟᱹᱜ ᱠᱟᱱᱟ ᱱᱚᱛᱮ ᱨᱟᱜᱟᱫ ᱟᱹᱲᱤᱥ ᱫᱚᱢᱮᱜᱮ ᱵᱩᱡᱷᱟᱹᱜ ᱠᱟᱱᱟ ᱮᱜᱮᱨ ᱛᱚ ᱚᱠᱚᱭ ᱦᱚᱸ ᱵᱟᱹᱧ ᱫᱟᱲᱮᱭᱟᱠᱚ ᱠᱟᱱᱟ ᱚᱱᱟ ᱯᱚᱨᱮᱛᱮ ᱵᱟᱹᱭ ᱵᱟᱹᱭ ᱛᱮ ᱚᱱᱟ ᱞᱟᱭᱤᱱ ᱪᱟᱵᱟ ᱠᱟᱛᱮᱫ ᱤᱧᱟᱹᱜ ᱞᱟᱹᱭᱤᱱ ᱥᱮᱴᱮᱨᱱᱟ ᱰᱟᱠᱴᱚᱨᱮ ᱧᱮᱞ ᱠᱮᱫᱟ ᱧᱮᱞ ᱠᱤᱫᱤᱧᱟᱭ ᱨᱟᱱᱮ ᱚᱞ ᱟᱹᱫᱤᱧᱟᱭ ᱚᱱᱟ ᱨᱟᱱ ᱦᱟᱛᱟᱣ ᱵᱟᱲᱟ ᱠᱟᱛᱮᱫ ᱡᱚᱢ ᱵᱟᱲᱟ ᱠᱟᱛᱮᱫ ᱢᱤᱫ ᱫᱤᱱ ᱯᱚᱨᱮ ᱛᱟᱨᱯᱚᱨᱮᱨ ᱫᱤᱱ ᱵᱮᱥᱤᱧ ᱵᱩᱡᱷᱟᱹᱣ ᱠᱮᱫᱟ